ᱟᱛᱳ ᱨᱮᱱ ᱦᱚᱲ ᱠᱚᱣᱟᱜ ᱡᱤᱭᱚᱱ ᱨᱮ ᱜᱮᱢ ᱫᱚ ᱟᱛᱳ ᱫᱤᱥᱟᱹᱢ ᱨᱮ ᱛᱮᱱ ᱟᱠᱟᱱ ᱛᱚᱯᱟᱣᱟᱠᱟᱱ ᱴᱮᱞᱮᱱᱴ ᱠᱚ ᱫᱮᱥ ᱨᱮ ᱫᱤᱥᱟᱹᱢ ᱨᱮ ᱥᱟᱱᱟᱢ ᱦᱚᱲ ᱠᱚ ᱥᱟᱢᱟᱝ ᱨᱮ ᱥᱟᱢᱟᱝ ᱥᱚᱫᱚᱨ ᱞᱟᱹᱜᱤᱫ ᱛᱮᱜᱮ ᱟᱛᱳ ᱫᱤᱥᱟᱹᱢ ᱨᱮᱱ ᱦᱚᱲ ᱠᱚᱣᱟᱜ ᱡᱤᱭᱚᱱ ᱨᱮ ᱥᱚᱨᱮᱥ ᱟᱱᱟᱜ ᱮᱱᱮᱢ ᱮ ᱯᱟᱞᱟᱣ ᱮᱫᱟ